ᱦᱮᱸ ᱨᱚᱲ ᱵᱤᱱ ᱛᱟᱞᱟᱝ ᱡᱚᱦᱟᱨ ᱜᱮ ᱦᱮᱸ ᱪᱮᱫᱞᱮᱠᱟ ᱠᱷᱚᱵᱚᱨ ᱠᱚ ᱛᱟᱹᱵᱤᱱ ᱟᱫᱚ ᱵᱷᱤᱲ ᱫᱷᱟᱨᱟ ᱨᱮ ᱦᱟᱜ ᱟᱹᱞᱤᱧ ᱢᱮᱱᱟᱜ ᱞᱤᱧᱟ ᱦᱳᱭ ᱱᱚᱰᱮ ᱪᱟᱹᱞᱩ ᱟᱠᱟᱱᱟ ᱠᱚᱲᱟ ᱠᱚ ᱢᱮᱱᱟᱜ ᱠᱚᱣᱟ ᱛᱚ ᱟᱨ ᱠᱚᱴᱮᱡ ᱠᱚ ᱦᱩᱭᱩᱜ ᱠᱟᱱᱟ ᱨᱚ ᱯᱩᱴᱩᱨ ᱠᱚ ᱦᱩᱭ ᱜᱚᱫᱚᱜ ᱠᱟᱱᱟ ᱟᱨ ᱫᱚᱨᱠᱟᱨ ᱤᱫᱤᱜ ᱠᱟᱱᱟ ᱠᱚ ᱩᱱᱠᱩ ᱦᱚᱸ ᱞᱚᱜᱚᱱ ᱞᱚᱜᱚᱱ ᱫᱷᱟᱨᱟ ᱟᱨ ᱨᱩᱢ ᱨᱮ ᱢᱟᱱᱮ ᱮᱠᱞᱟ ᱠᱟᱱᱟᱞᱤᱧ ᱱᱤᱛᱳᱜ ᱤᱧ ᱢᱟ

ᱟᱪᱪᱷᱟ ᱟᱪᱪᱷᱟ ᱦᱳᱭ ᱱᱟᱥᱮ ᱠᱚ ᱥᱤᱵᱤᱞ ᱧᱚᱜ ᱠᱟᱱ ᱜᱮᱭᱟ

ᱦᱳᱭ ᱵᱷᱤᱲ ᱫᱚ ᱵᱟᱹᱱᱩᱜ ᱠᱚᱣᱟ ᱯᱮ ᱯᱩᱱ ᱦᱚᱲ ᱜᱟᱱ ᱢᱮᱱᱟᱜ ᱠᱚᱣᱟ ᱟᱫᱚ ᱱᱤᱛᱳᱜ ᱫᱚᱞᱤᱧ ᱱᱤᱛᱳᱜ ᱫᱚᱞᱤᱧ ᱜᱚᱡ ᱜᱚᱫ ᱠᱟᱫᱮᱭᱟ ᱦᱟᱯᱮ ᱟᱫᱚ ᱞᱤᱧ ᱞᱚᱞᱚ ᱫᱟᱜ ᱨᱮᱞᱤᱧ ᱡᱚᱵᱮ ᱜᱚᱫ ᱠᱟᱫᱮᱭᱟ ᱯᱩᱴᱩᱨᱮ ᱠᱟᱱᱟᱞᱤᱧ ᱦᱟᱜ

ᱦᱳᱭ ᱱᱤᱛᱳᱜ ᱫᱚ ᱪᱟᱹᱞᱩᱣᱟ ᱟᱠᱟᱱᱟ ᱱᱤᱛᱳᱜ ᱫᱚ ᱫᱩᱥᱚ ᱟᱥᱤ ᱴᱟᱠᱟ ᱦᱳᱭ ᱦᱳᱭ ᱦᱳᱭ ᱦᱮᱸ

ᱵᱟᱝᱟ ᱡᱤᱞ ᱢᱟᱛᱚᱞᱤᱧ ᱵᱟᱭ ᱵᱟᱥᱠᱮ ᱠᱟᱱᱟ ᱟᱹᱞᱤᱧᱢᱟ ᱦᱳᱭ ᱟᱫᱚ ᱢᱤᱫ ᱫᱤᱱ ᱢᱤᱫ ᱫᱤᱱ ᱟᱫᱚ ᱮᱢᱚᱜ ᱡᱚᱦᱚᱜ ᱟᱨ ᱢᱤᱫ ᱦᱚᱲ ᱠᱚ ᱛᱟᱦᱮᱸ ᱠᱚᱫᱚᱜ ᱜᱚᱜᱚᱡ ᱠᱚᱫᱚ ᱢᱤᱫ ᱫᱚᱢᱛᱮ ᱩᱱᱠᱩ ᱜᱚᱡ ᱥᱤᱢ ᱠᱚᱦᱚᱸ ᱟᱫᱚᱢ ᱠᱚ ᱢᱮᱥᱟ ᱠᱚᱣᱟ ᱩᱱᱟᱹᱜ ᱦᱚᱲ ᱵᱟᱝ ᱪᱤᱱᱦᱟᱹᱣ ᱠᱚ ᱩᱱᱠᱩ ᱦᱚᱸ ᱩᱱᱠᱩᱣᱟᱜ ᱯᱟᱞᱮᱱ ᱵᱤᱱ ᱯᱟᱲᱟᱣ ᱧᱚᱜ ᱮᱱᱟ ᱯᱟᱞᱮᱱ ᱤᱱᱟᱹ ᱦᱤᱞᱳᱜ ᱫᱚ ᱦᱳᱭ ᱤᱱᱟᱹ ᱦᱤᱞᱳᱜ ᱦᱳᱭ ᱤᱱᱟᱹ ᱦᱤᱞᱳᱜ ᱫᱚ ᱟᱹᱞᱤᱧᱟ ᱳᱡᱳᱱ ᱨᱮ ᱯᱟᱞᱮᱱ ᱵᱟᱹᱞᱤᱧ ᱛᱟᱦᱮᱸ ᱠᱟᱱᱟ ᱧᱮᱞ ᱞᱮᱫᱟ ᱵᱤᱱ

ᱦᱳᱭ ᱤᱱᱟᱹ ᱦᱤᱞᱳᱜ ᱟᱹᱞᱤᱧ ᱵᱟᱹᱞᱤᱧ ᱛᱟᱦᱮᱸ ᱠᱟᱱᱟ ᱤᱱᱟᱹ ᱦᱤᱞᱳᱜ ᱟᱨ ᱢᱫᱴᱤᱡ ᱩᱱᱤ ᱵᱟᱹᱵᱩ ᱠᱚᱲᱟ ᱦᱚᱲᱮ ᱮᱢᱟ ᱠᱚ ᱛᱟᱦᱮᱱᱟ ᱩᱱᱤᱢᱟ ᱵᱟᱭ ᱴᱷᱤᱠᱟᱹ ᱧᱚᱜᱼᱧ ᱠᱟᱫ ᱵᱤᱱᱟ ᱥᱮ ᱵᱟᱝᱠᱷᱟᱱ ᱟᱹᱞᱤᱧᱤᱢᱟ ᱫᱤᱱ ᱜᱮ ᱨᱚᱠᱟ ᱜᱚᱡ ᱴᱷᱤᱠ ᱠᱟᱛᱮᱫ ᱞᱤᱧ ᱮᱢᱟ ᱵᱤᱱᱟ ᱟᱹᱞᱤᱧᱢᱟ ᱟᱫᱚ ᱤᱱᱟᱹ ᱦᱤᱞᱳᱜ ᱯᱟᱞᱮᱱ ᱢᱟᱲᱟᱝ ᱨᱮ ᱤᱱᱟᱹ ᱦᱤᱞᱳᱜ ᱯᱟᱞᱮᱱ ᱚᱱᱟ ᱵᱷᱟᱹᱲᱤ ᱨᱮ ᱜᱚᱡᱼᱤᱡ ᱯᱟᱞᱮ ᱡᱚᱵᱮ ᱞᱮᱫᱮᱭᱟᱭ ᱚᱱᱟ ᱡᱤᱞ ᱥᱤᱨᱤᱭᱟᱞ ᱵᱤᱱ ᱤᱫᱤ ᱠᱟᱜ ᱯᱟᱞᱮᱜ ᱦᱮᱸ ᱚᱱᱟ ᱫᱚ ᱵᱟᱝ ᱵᱟᱝᱟ ᱟᱹᱞᱤᱧ ᱛᱟᱦᱮᱸ ᱠᱟᱛᱮᱫ ᱫᱚ ᱛᱟᱦᱮᱱ ᱵᱟᱝᱟ ᱚᱱᱠᱟ ᱠᱚᱫᱚ ᱵᱟᱝᱟ ᱚᱱᱟᱫᱚ ᱚᱠᱟ ᱞᱮᱠᱟᱱ ᱠᱚᱴᱷᱮᱱ ᱯᱟᱨᱚᱢᱚᱜᱼᱟ ᱟᱫᱚ ᱩᱱᱤ ᱜᱤᱫᱽᱨᱟᱹ ᱵᱟᱭ ᱵᱟᱲᱟᱭ ᱜᱚᱫ ᱞᱮᱜᱼᱟ ᱠᱟᱹᱴᱤᱡᱮ ᱠᱟᱹᱢᱤ ᱜᱚᱫ ᱠᱮᱜᱼᱟ ᱧᱮᱞ ᱵᱤᱱ ᱢᱟᱯ ᱠᱟᱛᱮᱫ ᱦᱤᱡᱩᱜ ᱵᱤᱱ ᱚᱱᱟ ᱵᱚᱫᱚᱞ ᱞᱤᱧ ᱮᱢᱟ ᱵᱤᱱᱟ ᱦᱮᱸ ᱚᱱᱠᱟᱢᱟ ᱟᱹᱰᱤ ᱫᱤᱱ ᱠᱷᱚᱱ ᱟᱹᱞᱤᱧᱟᱜ ᱤᱭᱟᱹ ᱜᱮᱵᱤᱱ ᱞᱟᱡ ᱜᱮᱵᱤᱱ ᱛᱚᱯᱟᱜ ᱩᱛᱟᱹᱨ ᱞᱤᱧᱟ ᱦᱟᱜ ᱧᱟᱢ ᱟᱹᱵᱤᱱ ᱟᱹᱵᱤᱱ ᱴᱷᱤᱠᱟ ᱵᱤᱱ ᱧᱟᱢ ᱞᱮᱠᱷᱟᱱ ᱦᱩᱭᱩᱜᱼᱟ ᱦᱳᱭ ᱚᱱᱟ ᱵᱚᱫᱚᱞᱤᱧ ᱤᱫᱤᱭᱟ ᱢᱮᱛᱟ ᱠᱤᱱ ᱵᱤᱱ ᱱᱟᱦᱟᱜ ᱢᱮᱛᱟ ᱠᱤᱱ ᱢᱮ ᱪᱤᱠᱟᱹᱭᱟᱵᱤᱱ ᱟᱨ ᱩᱱᱤ ᱵᱟᱹᱱᱩᱭᱟ ᱥᱮ ᱩᱱᱤ ᱢᱮᱛᱟ ᱠᱚᱵᱤᱱ ᱛᱟᱦᱮᱱᱚᱜ ᱟᱸᱡᱚᱢᱮᱜᱼᱟ ᱵᱤᱱ ᱪᱮᱫ ᱞᱟᱹᱭ ᱠᱮᱫᱟ ᱟᱸᱡᱚᱢ ᱵᱤᱱ ᱟᱪᱪᱷᱟ ᱚᱱᱟ ᱛᱮᱦᱮᱧ ᱵᱤᱱ ᱦᱤᱡᱩᱜ ᱠᱟᱱᱟ ᱡᱮ ᱟᱹᱵᱤᱱ ᱦᱮᱡ ᱠᱟᱛᱮᱫ ᱜᱮᱞᱤᱧ ᱜᱚᱡᱮᱭ ᱟᱨ ᱪᱮᱫ ᱞᱮᱠᱟ ᱨᱮ ᱱᱟᱦᱟᱜ ᱡᱤᱞ ᱠᱷᱟᱨᱟᱯᱚᱜᱼᱟ ᱟᱹᱵᱤᱱ ᱧᱮᱞ ᱵᱤᱱ ᱦᱟᱜ ᱥᱮ ᱟᱹᱵᱤᱱ ᱤᱱᱠᱟᱹ ᱜᱮ ᱢᱟ